ᱵᱟᱸᱠᱩᱲᱟ ᱦᱚᱱᱚᱛ ᱨᱮ ᱦᱚᱲᱠᱚ ᱠᱤᱪᱷᱩ ᱥᱟᱫᱷᱟᱨᱚᱱ ᱡᱤᱵᱤᱠᱟ ᱥᱮ ᱠᱮᱨᱤᱭᱟᱨ ᱫᱚ ᱦᱩᱭᱩᱜ ᱠᱟᱱᱟ ᱪᱟᱥ ᱵᱟᱥ ᱞᱮᱵᱟᱨ ᱠᱷᱟᱴᱟᱣ ᱵᱮᱯᱟᱨ ᱵᱟᱹᱱᱤᱡ ᱪᱟᱹᱠᱨᱤ ᱵᱟᱠᱨᱤ ᱦᱚᱜᱱᱤᱭᱟᱹ ᱡᱤᱵᱤᱠᱟ ᱠᱷᱚᱱ ᱜᱮ ᱴᱟᱠᱟ ᱫᱚᱠᱚ ᱨᱳᱡᱽᱜᱟᱨ ᱮᱫᱟ ᱟᱨ ᱚᱱᱟ ᱥᱟᱶᱛᱮ ᱵᱟᱸᱠᱩᱲᱟ ᱦᱚᱱᱚᱛ ᱨᱮᱭᱟᱜ ᱠᱟᱹᱣᱰᱤ ᱟᱹᱨᱤ ᱦᱚᱸ ᱠᱮᱴᱮᱡᱚᱜ ᱠᱟᱱᱟ ᱟᱨ ᱚᱱᱟ ᱠᱟᱹᱣᱰᱤ ᱜᱮ ᱟᱠᱚᱣᱟᱜ ᱡᱤᱭᱚᱱᱨᱮ ᱨᱩᱭᱟᱹᱜ ᱨᱮ ᱦᱟᱹᱥᱩᱜ ᱨᱮ ᱡᱚᱢ ᱨᱮ ᱧᱩᱨᱮ ᱚᱱᱟ ᱠᱟᱹᱣᱰᱤ ᱜᱮᱠᱚ ᱵᱮᱵᱚᱦᱟᱨ ᱮᱫᱟ